ᱯᱟᱨᱚᱢᱮᱱ ᱫᱤᱱ ᱨᱮ ᱞᱟᱦᱟ ᱛᱮᱫᱚ ᱥᱚᱦᱚᱨᱟᱭ ᱯᱚᱨᱚᱵᱽ ᱵᱟᱦᱟ ᱯᱚᱨᱚᱵᱽ ᱥᱮ ᱫᱮᱵᱤ ᱠᱟᱹᱞᱤ ᱯᱚᱨᱚᱵᱽ ᱨᱮ ᱛᱩᱢᱫᱟᱜ ᱴᱟᱢᱟᱠ ᱛᱮ ᱟᱹᱰᱤᱜᱟᱱ ᱟᱛᱳ ᱨᱮᱱ ᱦᱚᱲ ᱠᱚᱲᱟᱼᱠᱩᱲᱤ ᱦᱟᱲᱟᱢᱼᱵᱩᱲᱦᱤ ᱠᱚᱠᱚ ᱨᱩᱭᱮᱫ ᱠᱟᱱ ᱛᱟᱦᱮᱱᱚᱜᱼᱟ ᱟᱨ ᱢᱤᱫ ᱥᱚᱸᱜᱮ ᱛᱮᱠᱚ ᱨᱟᱹᱥᱠᱟᱹᱜ ᱠᱟᱱ ᱛᱟᱦᱮᱱᱜᱼᱟ ᱧᱮᱞ ᱠᱟᱛᱮᱫ ᱦᱚᱸ ᱟᱹᱰᱤ ᱢᱚᱡᱽ ᱟᱹᱭᱠᱟᱹᱜ ᱠᱟᱱ ᱛᱟᱦᱮᱱᱟ ᱥᱮ ᱨᱟᱹᱥᱠᱟᱹ ᱦᱚᱸ ᱟᱹᱰᱤ ᱢᱚᱡᱽ ᱟᱹᱭᱠᱟᱹᱜ ᱠᱟᱱ ᱛᱟᱦᱮᱱᱚᱜᱼᱟ ᱟᱨ ᱱᱮᱛᱟᱨ ᱫᱤᱱ ᱨᱮ ᱚᱱᱟ ᱨᱟᱹᱥᱠᱟᱹ ᱫᱚ ᱚᱱᱟ ᱰᱤᱡᱤ ᱠᱚ ᱮᱢᱮᱫ ᱵᱚᱠᱥ ᱰᱤᱡᱮ ᱨᱮ ᱢᱟᱱᱮ ᱥᱮᱨᱮᱧ ᱞᱟᱜᱟᱣ ᱠᱟᱛᱮᱫ ᱠᱚ ᱨᱟᱹᱥᱠᱟᱹᱜ ᱠᱟᱱᱟ ᱱᱤᱭᱟᱹ ᱜᱮ ᱵᱚᱫᱚᱞ ᱠᱟᱱᱟ ᱟᱨ ᱱᱮᱛᱟᱨ ᱵᱮᱥᱤᱨ ᱵᱷᱟᱜᱽ ᱦᱚᱲᱜᱮ ᱡᱚᱛᱚ ᱦᱚᱲᱜᱮ ᱛᱤᱨᱮ ᱢᱳᱵᱟᱭᱤᱞ ᱚᱲᱟᱜ ᱨᱮ ᱴᱤᱵᱷᱤ ᱠᱚᱢᱯᱤᱭᱩᱴᱟᱨ ᱞᱮᱯᱴᱚᱯ ᱱᱤᱭᱟᱹ ᱠᱚᱨᱮ ᱜᱮ ᱧᱮᱞ ᱠᱟᱛᱮᱫ ᱢᱟᱱᱮ ᱟᱹᱰᱤᱜᱟᱱ ᱦᱚᱲ ᱢᱟᱱᱮ ᱟᱠᱷᱲᱟ ᱨᱮ ᱥᱚᱢᱚᱭ ᱵᱟᱠᱚ ᱮᱢᱟᱜᱼᱟ ᱚᱱᱟᱜᱮ ᱵᱚᱫᱚᱞ ᱠᱟᱱᱟ ᱟᱨ ᱴᱤᱵᱷᱤ ᱢᱳᱵᱟᱭᱤᱞ ᱨᱮᱜᱮ ᱱᱮᱛᱟᱨ ᱫᱚ ᱵᱟᱹᱲᱛᱤ ᱠᱚ ᱨᱟᱹᱥᱠᱟᱹᱜ ᱠᱟᱱᱟ